ᱦᱮᱞᱳ ᱡᱚᱦᱟᱨ ᱜᱮ ᱚᱠᱚᱭ ᱵᱟᱹᱧ ᱵᱩᱡᱷᱟᱹᱣ ᱞᱮᱫ ᱚᱸᱻ ᱦᱮᱸ ᱞᱟᱹᱭ ᱢᱮ ᱚᱸᱻ ᱟᱵᱚ ᱩᱛᱛᱚᱨᱫᱤᱱᱟᱡᱯᱩᱨ ᱨᱮᱭᱟᱜ ᱚᱸᱻ ᱟᱵᱚ ᱩᱛᱛᱚᱨᱫᱤᱱᱟᱡᱯᱩᱨ ᱨᱮᱢᱟ ᱟᱭᱢᱟ ᱰᱷᱮᱹᱨ ᱜᱮ ᱜᱟᱛᱮ ᱚᱱᱟ ᱠᱚ ᱡᱚᱛᱚ ᱠᱷᱚᱡ ᱢᱚᱡᱽ ᱜᱟᱛᱮ ᱫᱚ ᱦᱩᱭᱩᱜ ᱠᱟᱱᱟ ᱮᱱᱛᱮᱫ ᱱᱚᱜᱼᱚᱭ ᱯᱷᱩᱴᱵᱚᱞ ᱯᱷᱩᱴᱵᱚᱞ ᱫᱚ ᱱᱚᱜᱼᱚᱭ ᱡᱚᱛᱚ ᱟᱵᱩ ᱮᱱᱛᱮ ᱱᱚᱜᱼᱚᱭ ᱟᱛᱳ ᱠᱚᱨᱮ ᱦᱚᱸᱠᱚ ᱜᱟᱛᱮᱜᱼᱟ ᱥᱮ ᱤᱧ ᱫᱚ ᱟᱨᱚ ᱨᱟᱭᱜᱚᱧᱡᱽ ᱨᱮ ᱱᱤᱭᱟᱹ ᱨᱟᱭᱜᱚᱧᱡᱽ ᱠᱚᱨᱮ ᱦᱚᱸ ᱜᱚᱴᱟ ᱜᱮ ᱱᱤᱭᱟᱹ ᱫᱚ ᱛᱚᱠᱷᱚᱡ ᱜᱮ ᱢᱚᱡᱽ ᱜᱟᱛᱮ ᱠᱟᱱᱟ ᱯᱷᱩᱴᱷᱵᱚᱞ ᱜᱮ ᱚᱱᱟᱜᱮ ᱡᱚᱛᱚ ᱠᱷᱚᱡ ᱠᱚ ᱠᱩᱥᱤᱭᱟᱜᱼᱟ ᱚᱱᱟ ᱠᱟᱛᱮ ᱟᱨᱦᱚᱸ ᱢᱮᱱᱟᱜᱼᱟ ᱱᱚᱜᱼᱚᱭ ᱠᱨᱤᱠᱮᱴ ᱠᱨᱤᱠᱮᱴ ᱦᱚᱸᱠᱚ ᱜᱟᱛᱮ ᱵᱟᱲᱟᱜ ᱠᱟᱱ ᱜᱮᱭᱟ ᱥᱮ ᱟᱨᱦᱚᱸ ᱱᱚᱜᱼᱚᱭ ᱵᱷᱩᱞᱤ ᱵᱚᱞ ᱠᱚ ᱢᱮᱱᱟᱜᱼᱟ ᱚᱱᱟᱠᱟᱛᱮ ᱠᱟᱵᱟᱰᱤ ᱦᱚᱸ ᱟᱢ ᱪᱮᱫ ᱟᱫᱚ ᱟᱢᱦᱚᱸ ᱪᱮᱫ ᱤᱭᱟᱹ ᱤᱧ ᱴᱷᱮᱡ ᱠᱷᱚᱡ ᱠᱳᱪᱤᱝᱮᱢ ᱦᱟᱛᱟᱣᱮᱢ ᱢᱮᱱᱫᱟ ᱥᱮ ᱪᱮᱫ ᱳᱸᱻ ᱤᱧ ᱫᱚ ᱱᱚᱜᱼᱚᱭ ᱯᱷᱩᱴᱵᱚᱞ ᱜᱤ ᱚᱸᱻ ᱚᱸᱻ ᱡᱩᱫᱤᱢ ᱦᱮᱡ ᱫᱟᱲᱮᱭᱟᱜ ᱠᱷᱟᱡ ᱫᱚ ᱥᱮᱛᱟᱜ ᱥᱟᱠ ᱠᱟᱜ ᱢᱮ ᱟᱹᱰᱤᱨᱮ ᱵᱟᱢ ᱦᱮᱡ ᱫᱟᱲᱮᱭᱟᱜ ᱠᱷᱟᱡ ᱚᱱᱠᱟ ᱥᱟᱛ ᱴᱟ ᱜᱟᱱ ᱡᱩᱫᱤ ᱵᱟᱢ ᱦᱮᱡ ᱫᱟᱲᱮᱭᱟᱜ ᱠᱷᱟᱡ ᱫᱚ ᱟᱴ ᱴᱟᱢ ᱦᱮᱡ ᱞᱮᱱ ᱨᱮᱦᱚᱸ ᱦᱩᱭ ᱫᱟᱲᱮᱜ ᱜᱮᱭᱟ ᱚᱸᱻ ᱥᱟᱯᱲᱟᱣ ᱚᱱᱟ ᱵᱩᱴ ᱠᱚ ᱞᱟᱜᱟᱜ ᱠᱟᱱᱟ ᱵᱩᱴ ᱠᱚ ᱢᱮᱱᱟᱜ ᱛᱟᱢᱟ ᱥᱮ ᱵᱟᱝ ᱚᱱᱟ ᱠᱟᱛᱮ ᱦᱟᱯ ᱯᱮᱱᱴ ᱡᱟᱨᱥᱤ ᱚᱱᱟ ᱠᱚ ᱞᱟᱜᱟᱜᱼᱟ ᱟᱪᱪᱷᱟ ᱴᱷᱤᱠᱜᱮᱭᱟ ᱦᱟᱹᱡᱩᱜ ᱢᱮ ᱛᱚᱵᱮ ᱦᱟᱸᱜ ᱥᱚᱠᱟᱞ ᱥᱚᱠᱟᱞ ᱜᱮ ᱛᱚᱵᱮ ᱧᱩᱛᱩᱢᱤᱧ ᱨᱟᱠᱟᱵ ᱠᱟᱛᱟᱢ ᱠᱟᱱᱟ ᱞᱤᱥᱴ ᱨᱮ ᱦᱮᱸ ᱡᱚ ᱦᱮᱸ ᱡᱚᱦᱟᱨ ᱜᱮ